ᱦᱮᱞᱳ ᱨᱮᱞᱳᱭᱮ ᱥᱴᱮᱥᱚᱱ ᱦᱮᱸ ᱴᱤᱠᱤᱴ ᱢᱮᱱᱮᱡᱟᱨ ᱛᱚ ᱤᱧ ᱵᱳᱠᱟᱨᱳ ᱠᱷᱚᱱ ᱠᱳᱞᱠᱟᱛᱟ ᱪᱟᱞᱟᱜ ᱨᱮᱱᱟᱜ ᱛᱟᱦᱮᱸ ᱞᱮᱱᱟ ᱛᱚ ᱴᱤᱠᱤᱴ ᱤᱧ ᱵᱩᱠᱤᱝ ᱠᱟᱜᱼᱟ ᱛᱚ ᱪᱮᱫ ᱥᱚᱢᱚᱭ ᱫᱚ ᱚᱱᱟ ᱠᱟᱱ ᱜᱮᱭᱟ ᱡᱮᱴᱟ ᱢᱟᱱᱮ ᱯᱟᱸᱪ ᱵᱟᱡᱮ ᱟᱹᱭᱩᱵ ᱥᱮᱫ ᱪᱟᱞᱟᱜ ᱠᱟᱱ ᱛᱟᱦᱮᱱᱟ ᱦᱳᱭ ᱛᱚ ᱚᱧᱟᱹᱜ ᱴᱤᱠᱤᱴ ᱱᱟᱢᱵᱟᱨ ᱫᱚ ᱛᱤᱱ ᱥᱚ ᱵᱟᱭᱤᱥ ᱠᱟᱱ ᱛᱤᱧᱟᱹ ᱦᱮᱸ ᱛᱚ ᱚᱱᱟ ᱜᱮ ᱟᱫᱚ ᱤᱧᱤᱧ ᱵᱟᱰᱟᱭ ᱦᱚᱪᱚᱜ ᱠᱟᱱ ᱛᱟᱦᱮᱱᱟ ᱠᱮ ᱴᱨᱮᱹᱱ ᱨᱮᱱᱟᱜ ᱥᱚᱢᱚᱭ ᱫᱚ ᱚᱱᱟ ᱠᱟᱱ ᱜᱮᱭᱟ ᱛᱚ ᱛᱚ ᱥᱮ ᱵᱤᱞᱚᱢᱟᱠᱟᱱᱟ ᱵᱟᱝ ᱚᱱᱟ ᱠᱟᱱ ᱜᱮᱭᱟ ᱴᱷᱤᱠ ᱛᱚ ᱢᱟ ᱮᱱᱠᱷᱟᱱ ᱤᱧ ᱥᱮᱴᱮᱨᱚᱜ ᱠᱟᱱᱟ